ᱤᱧᱟᱹᱜ ᱞᱟᱠᱪᱟᱨ ᱥᱮ ᱥᱮᱨᱣᱟ ᱨᱮᱫᱚ ᱢᱩᱬᱩᱫ ᱡᱤᱵᱤᱠᱟ ᱞᱮᱠᱟᱛᱮ ᱱᱤᱛᱦᱚᱸ ᱪᱟᱥᱵᱟᱥ ᱜᱮ ᱢᱮᱱ ᱜᱟᱱᱚᱜᱼᱟ ᱪᱟᱥᱵᱟᱥ ᱵᱚᱞᱛᱮ ᱦᱳᱲᱳ ᱪᱟᱥ ᱜᱩᱦᱩᱢ ᱪᱟᱥ ᱡᱚᱱᱰᱨᱟ ᱪᱟᱥ ᱥᱮ ᱥᱟᱠᱼᱥᱚᱵᱽᱡᱤ ᱟᱹᱞᱩ ᱵᱮᱸᱜᱟᱲ ᱱᱚᱣᱟᱠᱚ ᱦᱚᱸ ᱪᱟᱥ ᱴᱟᱢᱟᱴᱳᱞ ᱠᱚ ᱪᱟᱥ ᱱᱚᱣᱟᱠᱚ ᱪᱮᱛᱟᱱ ᱨᱮᱜᱮ ᱡᱤᱵᱤᱠᱟ ᱢᱮᱱᱟᱜᱼᱟ ᱥᱮ ᱪᱟᱞᱟᱜ ᱠᱟᱱᱟ ᱢᱮᱱᱠᱷᱟᱱ ᱱᱟᱦᱟᱜ ᱫᱚ ᱱᱚᱣᱟ ᱠᱷᱚᱱ ᱟᱹᱰᱤ ᱦᱚᱲᱜᱮ ᱠᱚ ᱥᱟᱦᱟᱜ ᱠᱟᱱᱟ ᱥᱮᱠᱚ ᱵᱟᱹᱜᱤ ᱚᱴᱚᱣᱟᱜ ᱠᱟᱱᱟ ᱱᱚᱣᱟ ᱨᱮᱭᱟᱜ ᱵᱮᱥ ᱠᱤᱪᱷᱩ ᱠᱟᱨᱚᱱ ᱞᱟᱹᱭ ᱜᱟᱱᱚᱜᱼᱟ ᱡᱮ ᱡᱩᱜᱽ ᱵᱚᱫᱚᱞ ᱥᱟᱶ ᱥᱟᱶᱛᱮ ᱦᱚᱲ ᱠᱚᱣᱟᱜ ᱦᱚᱲᱢᱚ ᱫᱟᱲᱮᱠᱚ ᱦᱚᱸ ᱟᱹᱫᱷᱤ ᱤᱫᱤᱭ ᱟᱠᱟᱱᱟ ᱟᱨ ᱦᱟᱥᱟᱨᱮ ᱥᱮ ᱢᱟᱴᱷᱨᱮ ᱠᱷᱟᱴᱟᱜ ᱞᱟᱹᱜᱤᱫ ᱛᱮ ᱦᱚᱲ ᱢᱚ ᱫᱟᱲᱮ ᱨᱮᱭᱟᱜ ᱡᱟᱦᱟᱸ ᱡᱟᱹᱨᱩᱲ ᱚᱱᱟ ᱨᱮᱭᱟᱜ ᱟᱱᱟᱴ ᱯᱟᱲᱟᱜ ᱠᱟᱱᱟ ᱞᱚᱞᱚᱼᱥᱤᱛᱩᱝ ᱨᱮ ᱦᱚᱲ ᱵᱟᱠᱚ ᱠᱷᱟᱴᱟᱣ ᱫᱟᱲᱮᱭᱟᱜ ᱠᱟᱱᱟ ᱥᱟᱦᱟᱣ ᱥᱚᱠᱛᱤ ᱥᱟᱦᱟᱣ ᱫᱟᱲᱮ ᱠᱚᱢ ᱤᱫᱤᱜ ᱠᱟᱱᱟ ᱡᱟᱨᱡᱚᱱᱱᱚ ᱦᱟᱥᱟᱨᱮ ᱠᱟᱹᱢᱤ ᱠᱷᱚᱱ ᱩᱢᱩᱞᱨᱮ ᱠᱟᱹᱢᱤᱜᱮ ᱦᱚᱲ ᱵᱟᱹᱲᱛᱤ ᱠᱚ ᱠᱩᱥᱤᱭᱟᱜ ᱠᱟᱱᱟ ᱚᱱᱟ ᱞᱮᱠᱟᱛᱮ ᱚᱠᱚᱭᱫᱚ ᱵᱮᱵᱽᱥᱟ ᱵᱟᱱᱤᱡᱽᱡᱚ ᱚᱠᱚᱭᱫᱚ ᱥᱮ ᱚᱱᱠᱟᱱᱟᱜ ᱵᱷᱟᱴᱟ ᱠᱚᱨᱮᱦᱚᱸ ᱠᱚ ᱠᱟᱹᱢᱤᱭᱮᱫᱟ ᱥᱮ ᱴᱳᱴᱳ ᱠᱚ ᱪᱟᱞᱟᱣ ᱠᱟᱛᱮ ᱡᱤᱵᱤᱠᱟ ᱚᱨᱡᱚᱱ ᱨᱮᱭᱟᱜᱦᱚᱸ ᱠᱚ ᱪᱮᱥᱴᱟᱭᱮᱫ ᱠᱟᱱᱟ ᱟᱨ ᱢᱤᱫᱴᱮᱱ ᱠᱟᱛᱷᱟ ᱞᱟᱹᱭ ᱜᱟᱱᱚᱜᱼᱟ ᱪᱟᱥᱵᱟᱥ ᱠᱟᱛᱮ ᱡᱟᱦᱟᱸ ᱟᱨᱡᱟᱜ ᱠᱟᱱᱟ ᱦᱳᱲᱳ ᱦᱩᱭᱩᱜ ᱵᱟᱝ ᱜᱩᱦᱩᱢ ᱦᱩᱭᱩᱜ ᱵᱟᱝ ᱡᱚᱱᱰᱨᱟ ᱦᱩᱭᱩᱜ ᱵᱟᱝ ᱟᱹᱞᱩ ᱵᱮᱸᱜᱟᱲ ᱦᱩᱭᱩᱜ ᱱᱩᱱᱟᱹᱜ ᱦᱟᱨᱚᱱ ᱠᱟᱛᱮ ᱪᱟᱥ ᱦᱩᱭᱩᱜᱼᱟ ᱢᱮᱱᱠᱷᱟᱱ ᱟᱹᱠᱷᱨᱤᱧ ᱥᱚᱢᱚᱭ ᱚᱱᱟ ᱨᱮᱭᱟᱜ ᱥᱚᱴᱷᱤᱠ ᱫᱟᱢᱠᱚ ᱵᱟᱝ ᱦᱤᱡᱩᱜᱼᱟ ᱵᱟᱝᱠᱚ ᱧᱟᱢᱟ ᱠᱷᱟᱹᱞᱤ ᱱᱤᱭᱟᱹ ᱥᱩᱢᱩᱝᱫᱚ ᱵᱟᱝ ᱚᱱᱟ ᱪᱟᱥ ᱠᱟᱛᱮ ᱚᱱᱟ ᱱᱚᱥᱴᱚ ᱦᱚᱸ ᱱᱚᱥᱴᱚ ᱫᱟᱲᱮᱭᱟᱜᱼᱟ ᱡᱮᱢᱚᱱ ᱴᱟᱢᱟᱴᱳᱞ ᱨᱮᱭᱟᱜ ᱠᱟᱛᱷᱟ ᱡᱚᱫᱤ ᱞᱟᱹᱭᱟᱹᱜᱼᱟ ᱚᱱᱟ ᱴᱷᱤᱠᱴᱷᱟᱠ ᱥᱚᱢᱚᱭᱨᱮ ᱵᱟᱝ ᱟᱹᱠᱷᱨᱤᱧᱚᱜᱼᱟ ᱛᱟᱞᱚᱦᱮ ᱚᱱᱟᱫᱚ ᱦᱚᱭᱛᱳ ᱥᱮᱭᱟ ᱜᱤᱰᱤᱜᱼᱟ ᱯᱩᱨᱟᱹᱯᱩᱨᱤ ᱚᱸᱰᱮ ᱪᱟᱹᱥᱤ ᱞᱚᱥᱮ ᱡᱚᱢᱮᱫᱟᱭ ᱡᱮᱢᱚᱱ ᱵᱟᱫᱷᱟ ᱠᱚᱯᱤ ᱯᱷᱩᱞ ᱠᱚᱯᱤ ᱠᱚᱦᱚᱸ ᱠᱚ ᱪᱟᱥᱟ ᱛᱚ ᱚᱱᱟ ᱢᱟᱨᱮᱞᱮᱱ ᱠᱷᱟᱱ ᱦᱟᱲᱟᱢ ᱞᱮᱱ ᱠᱷᱟᱱ ᱟᱫᱚ ᱚᱱᱟᱫᱚ ᱮᱠᱫᱚᱢ ᱫᱟᱜ ᱞᱮᱠᱟ ᱫᱟᱢᱛᱮ ᱟᱹᱠᱷᱨᱤᱧ ᱦᱩᱭᱩᱜᱼᱟ ᱛᱚ ᱱᱚᱜᱼᱚᱸᱭ ᱱᱚᱣᱟᱠᱚ ᱥᱚᱢᱚᱥᱥᱟ ᱛᱟᱦᱮᱸ ᱠᱷᱟᱹᱛᱤᱨ ᱪᱟᱥ ᱠᱟᱹᱢᱤ ᱠᱷᱚᱱ ᱡᱚᱛᱷᱮᱥᱴᱚ ᱱᱤᱛᱚᱜ ᱦᱚᱲ ᱥᱟᱦᱟᱜ ᱠᱟᱱᱟᱠᱚ ᱵᱟᱹᱭ ᱵᱟᱹᱭᱛᱮ ᱱᱚᱣᱟᱜᱮ ᱢᱮᱱ ᱜᱟᱱᱚᱜᱼᱟ